ᱡᱤᱭᱚᱱ ᱨᱮᱱᱟᱝ ᱮᱴᱟᱜ ᱠᱟᱛᱷᱟ ᱟᱨ ᱵᱟᱝᱠᱷᱟᱱ ᱟᱸᱜᱤᱵᱷᱟᱨ ᱚᱱᱟᱫᱚ ᱟᱸᱜᱤᱵᱷᱟᱨ ᱫᱚ ᱫᱟᱭᱵᱷᱟᱨ ᱵᱟᱝᱠᱷᱟᱱ ᱫᱟᱭᱤᱛᱛᱚ ᱦᱚᱸᱵᱚᱱ ᱢᱮᱛᱟᱫᱼᱟ ᱡᱤᱭᱚᱱ ᱨᱮᱱᱟᱜ ᱡᱟᱦᱟᱸ ᱪᱮ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩᱭ ᱢᱮᱱ ᱟᱠᱟᱫᱼᱟ ᱟᱢ ᱢᱟᱱᱟᱣ ᱞᱟᱹᱜᱤᱫ ᱜᱮ ᱢᱟᱹᱱᱢᱤ ᱡᱚᱱᱚᱢ ᱫᱚ

ᱱᱤᱨᱟᱹᱭ ᱛᱮ ᱛᱟᱦᱮᱱ ᱜᱮ ᱫᱷᱚᱨᱚᱢ ᱢᱟᱱᱟᱣᱫᱚ ᱟᱫᱚ ᱤᱧᱫᱚ ᱚᱱᱟ ᱟᱸᱜᱤᱵᱷᱟᱨ ᱤᱧ ᱵᱤᱛᱟᱹᱣᱮᱜᱼᱟ ᱵᱷᱩᱡᱟᱹᱣᱮᱫᱼᱟ ᱱᱚᱣᱟ ᱟᱸᱜᱤᱵᱷᱟᱨ ᱤᱧ ᱦᱟᱛᱟᱣ ᱟᱠᱟ ᱫᱼᱟ ᱤᱧ ᱡᱟᱦᱟᱸ ᱡᱤᱭᱚᱱ ᱨᱮᱛᱤᱧ ᱛᱟᱦᱮᱸ ᱠᱟᱱᱟ ᱚᱱᱟ ᱠᱚ ᱠᱟᱹᱢᱤ ᱵᱷᱤᱛᱨᱤ ᱠᱷᱚᱱ ᱱᱤᱛᱳᱜ ᱫᱚ ᱦᱟᱛᱟᱣ ᱟᱠᱟᱫ ᱟᱹᱧ ᱥᱟᱶᱛᱟ ᱨᱮᱱᱟᱜ ᱦᱚᱸ ᱟᱨ ᱵᱮᱜᱚᱨ ᱥᱟᱶᱛᱟ ᱨᱮᱭᱟᱜ ᱦᱚᱸ ᱚᱱᱟᱫᱚ ᱪᱮᱫ ᱞᱮᱠᱟ ᱤᱧ ᱱᱤᱛᱳᱜ ᱛᱩ ᱜᱮ ᱢᱤᱫ ᱥᱮᱨᱢᱟ ᱥᱟᱞᱮ ᱛᱤᱧ ᱦᱩᱭᱮᱱᱟ ᱤᱧ ᱪᱟᱹᱠᱨᱤ ᱠᱷᱚᱱᱤᱧ ᱫᱩᱲᱩᱵ ᱮᱱᱟ ᱡᱚᱵᱚᱨ ᱡᱚᱥᱛᱤ ᱠᱚ ᱫᱩᱲᱩᱵ ᱟᱠᱟᱫᱤᱧᱟ ᱤᱧᱟᱹᱜ ᱫᱚ ᱵᱟᱭ ᱯᱩᱨᱟᱹᱣ ᱞᱮᱱᱟ ᱤᱧ ᱫᱚ ᱱᱚᱜᱼᱚᱭ ᱱᱚᱝᱠᱟᱱ ᱥᱟᱶᱛᱟ ᱨᱮᱭᱟᱜ ᱠᱟᱹᱢᱤ ᱠᱚᱨᱮᱫ ᱦᱚᱲ ᱠᱚᱧ ᱜᱚᱲᱚᱣᱟᱫ ᱠᱚᱣᱟ ᱤᱧᱟᱹᱜ ᱠᱟᱹᱨᱫᱷᱟᱹᱱᱤ ᱚᱲᱟᱜ ᱨᱮ ᱚᱯᱷᱤᱥ ᱨᱮᱱᱟᱜ ᱠᱟᱹᱢᱤ ᱫᱚᱧ ᱰᱷᱤᱞᱟᱹᱣ ᱠᱮᱫᱟ ᱮᱱ ᱨᱮᱦᱚᱸ ᱱᱤᱛᱳᱜ ᱥᱟᱶᱛᱟ ᱞᱟᱹᱜᱤᱫ ᱱᱚᱣᱟᱧ ᱠᱟᱹᱢᱤᱭᱮᱫᱟ ᱤᱧ ᱥᱟᱨᱱᱟ ᱥᱮᱪᱮᱫ ᱥᱮᱵᱟ ᱟᱥᱲᱟᱧ ᱵᱮᱨᱮᱫ ᱠᱟᱫᱟ ᱚᱸᱰᱮ ᱫᱚ ᱢᱤᱫ ᱪᱟᱱᱟᱪ ᱠᱷᱚᱱ ᱮᱭᱟᱭ ᱪᱟᱱᱟᱪ ᱫᱷᱟᱹᱨᱤᱡ ᱜᱤᱫᱽᱨᱟᱹᱧ ᱯᱟᱲᱦᱟᱣᱮᱫ ᱠᱚᱣᱟ ᱚᱞᱪᱤᱠᱤ ᱫᱚ ᱠᱚᱢᱯᱟᱞᱥᱟᱹᱨᱤ ᱤᱧ ᱩᱲᱤᱥᱥᱟ ᱨᱮᱱᱤᱡ ᱠᱟᱹᱱᱟᱹᱧ ᱚᱱᱟᱛᱮ ᱩᱲᱤᱭᱟ ᱛᱟᱨᱯᱚᱨᱮ ᱤᱝᱞᱤᱥ ᱟᱫᱚ ᱚᱞᱪᱤᱠᱤ ᱦᱚᱧ ᱯᱟᱨᱯᱷᱮᱠᱴᱮᱜ ᱠᱚᱣᱟ ᱩᱲᱤᱭᱟ ᱦᱚᱧ ᱯᱟᱨᱯᱷᱮᱠᱴᱮᱜ ᱠᱚᱣᱟ ᱤᱝᱞᱤᱥ ᱦᱚᱸ ᱵᱮᱥᱤᱠ ᱥᱯᱳᱠᱮᱱ ᱤᱝᱞᱤᱥ ᱤᱧ ᱞᱟᱹᱭ ᱟᱠᱚ ᱠᱟᱱᱟ ᱮᱦᱚᱵ ᱠᱷᱚᱱᱜᱮ ᱮᱠ ᱠᱷᱚᱱ ᱥᱟᱛ ᱫᱷᱟᱹᱨᱤᱡ ᱮᱠ ᱮ ᱚᱞᱚᱜ ᱠᱮᱫ ᱠᱷᱟᱱ ᱚᱝᱜᱚᱱᱚᱣᱟᱲᱤ ᱵᱟᱭ ᱪᱟᱞᱟᱜ ᱠᱟᱱᱟ ᱩᱱᱤ ᱦᱚᱧ ᱤᱝᱞᱤᱥ ᱟᱨ ᱚᱞᱪᱤᱠᱤ ᱪᱮᱫ ᱫᱟ ᱯᱮ ᱯᱮ ᱫᱷᱟᱨᱛᱮ ᱯᱮᱭᱟ ᱦᱚᱨᱟᱛᱤᱧ ᱪᱟᱞᱟᱜ ᱠᱟᱱᱟ ᱚᱱᱮ ᱚᱱᱠᱟᱱ ᱠᱟᱛᱷᱟ ᱡᱟᱦᱟᱸ ᱡᱮ ᱢᱚᱱᱮ ᱠᱚᱨᱚ ᱚᱝᱜᱱᱚᱣᱟᱲᱤ ᱵᱟᱭ ᱪᱟᱞᱟᱜ ᱠᱟᱱᱟ ᱩᱱᱤ ᱩᱲᱤᱭᱟ ᱛᱮ ᱚᱞᱚᱜ ᱤᱧ ᱪᱮᱫ ᱟᱠᱟᱫᱮᱭᱟ ᱟᱨ ᱵᱟᱠᱷᱟᱱ ᱥᱟᱱᱛᱟᱲ ᱛᱮᱦᱚᱸ ᱚ ᱛ ᱤᱧ ᱪᱟᱹᱭ ᱠᱟᱜᱼᱟ ᱪᱮᱫ ᱟᱭ ᱠᱟᱱᱟ ᱤᱝᱞᱤᱥ ᱛᱮ ᱮ ᱵᱤ ᱥᱤ ᱰᱤᱧ ᱪᱮᱫ ᱟᱭ ᱠᱟᱱᱟ ᱟᱫᱚ ᱩᱱ ᱠᱷᱚᱱ ᱜᱮ ᱚᱱᱟ ᱫᱚ ᱪᱟᱹᱞᱩᱭᱮᱱᱟ ᱛᱟᱭ ᱟᱪᱪᱷᱟ ᱚᱱᱟ ᱢᱟ ᱚᱱᱠᱟᱱ ᱚᱱᱟ ᱥᱟᱶᱛᱮ ᱡᱟᱦᱮᱨ ᱨᱮ ᱜᱚᱨᱟᱢ ᱨᱮ ᱵᱚᱸᱜᱟ ᱨᱮ ᱵᱩᱨᱩ ᱨᱮ ᱚᱱᱟ ᱨᱮᱦᱚᱸᱧ ᱵᱚᱞᱚᱜ ᱠᱟᱱᱟ ᱚᱱᱟ ᱠᱚ ᱜᱚᱲᱚ ᱟᱜ ᱠᱟᱱᱟ ᱱᱟᱭᱠᱮ ᱢᱟᱺᱡᱷᱤ ᱩᱱᱠᱤᱱ ᱵᱟᱹᱧ ᱫᱮᱭᱟ ᱜᱤᱲᱤ ᱠᱤᱱ ᱠᱟᱱᱟ ᱩᱱᱠᱤᱱ ᱵᱮᱜᱚᱨ ᱤᱧᱫᱚ ᱪᱮᱫ ᱦᱚᱸ ᱵᱟᱹᱧ ᱠᱟᱹᱢᱤᱭᱟ ᱟᱨ ᱚᱱᱟ ᱠᱷᱚᱱ ᱵᱟᱹᱲᱛᱤ ᱫᱚ ᱡᱷᱚᱛᱚ ᱞᱮᱠᱟᱱᱟᱜ ᱥᱮᱢᱞᱮᱫ ᱨᱮ ᱜᱚᱲᱚᱧ ᱛᱟᱦᱮᱱ ᱠᱟᱱᱟ